ᱤᱧᱟᱹᱜ ᱡᱤᱭᱚᱱ ᱨᱮᱫᱚ ᱡᱚᱛᱚ ᱠᱷᱚᱱ ᱜᱚᱱᱚᱝᱼᱟ ᱥᱤᱠᱷᱱᱟᱹᱛ ᱥᱤᱠᱷᱱᱟᱹᱛ ᱤᱫᱤ ᱠᱟᱛᱮᱫ ᱜᱮ ᱟᱢ ᱟᱢᱟᱜ ᱡᱤᱭᱚᱱ ᱨᱮᱢ ᱞᱟᱦᱟ ᱫᱟᱲᱮᱭᱟᱜᱼᱟ ᱟᱨ ᱱᱤᱭᱟᱹ ᱥᱤᱠᱷᱱᱟᱹᱛ ᱛᱟᱞᱟ ᱛᱮᱜᱮ ᱟᱵᱚ ᱟᱵᱚᱣᱟᱜ ᱥᱚᱢᱟᱡ ᱦᱚᱵᱚᱱ ᱞᱟᱦᱟ ᱫᱟᱲᱮᱭᱟᱜᱼᱟ